ᱦᱮᱞᱳ ᱰᱟᱭᱵᱟᱨ ᱵᱟ ᱵᱩ ᱚᱠᱟᱨᱮ ᱢᱮᱱᱟᱢᱟ ᱚ ᱴᱷᱤᱠᱜᱮᱭᱟ ᱟᱞᱮ ᱢᱚᱴᱟᱢᱩᱴᱤ ᱢᱚᱬᱮ ᱦᱚᱲᱞᱮ ᱪᱟᱞᱟᱜᱼᱟ ᱱᱚᱸᱰᱮ ᱠᱷᱚᱱᱟᱜ ᱡᱷᱟᱲᱜᱨᱟᱢ ᱛᱚ ᱜᱟᱹᱰᱤ ᱧᱟᱢᱚᱜᱼᱟ ᱥᱮ ᱵᱟᱝ ᱚᱸᱰᱮ ᱪᱟᱞᱟᱣ ᱠᱟᱛᱮᱫ ᱱᱚᱴᱤ ᱯᱨᱟᱭ ᱯᱟᱸᱪ ᱜᱷᱚᱱᱴᱟ ᱜᱟᱱ ᱞᱟᱹᱴᱩᱣᱟ ᱟᱨ ᱟᱨᱚ ᱞᱟᱦᱟ ᱨᱮ ᱢᱮᱱᱟᱜ ᱠᱚᱣᱟ ᱫᱚᱥ ᱡᱚᱱ ᱜᱟᱱ ᱩᱱᱠᱩ ᱦᱚᱸ ᱤᱫᱤ ᱫᱟᱨᱟ ᱦᱩᱭᱩᱜᱼᱟ ᱟᱨ ᱪᱟᱞᱟᱜ ᱵᱷᱟᱲᱟ ᱛᱤᱱᱟᱹᱜ ᱮᱢ ᱦᱟᱛᱟᱣᱟ ᱟᱪᱪᱷᱟ ᱴᱷᱤᱠ ᱜᱮᱭᱟ ᱟᱨ ᱦᱤᱡᱩᱜ ᱵᱷᱟᱲᱟ ᱚ ᱟᱨ ᱛᱟᱞᱦᱮ ᱟᱢᱟᱝ ᱱᱟᱥᱛᱟ ᱠᱚᱦᱚᱸ ᱛᱚ ᱚ ᱟᱪᱪᱷᱟ ᱵᱟᱢ ᱱᱟᱥᱛᱟᱜᱼᱟ ᱛᱟᱞᱦᱮ ᱱᱟᱥᱛᱟ ᱠᱷᱚᱨᱪᱟ ᱛᱤᱱᱟᱹᱜ ᱜᱟᱱᱮᱢ ᱦᱟᱛᱟᱣᱟ ᱟᱨ ᱱᱚᱸᱰᱮ ᱛᱤᱨᱮᱢ ᱥᱮᱴᱮᱨ ᱞᱮᱭᱟ ᱛᱟᱞᱦᱮ ᱳ ᱟᱪᱪᱷᱟ ᱟᱪᱪᱷᱟ ᱢᱟᱱᱮ ᱥᱟᱲᱮ ᱪᱷᱚᱴᱟ ᱥᱟᱛᱴᱟ ᱛᱮ ᱥᱮᱴᱮᱨᱞᱮᱢ ᱴᱷᱤᱠᱜᱮᱭᱟ